ᱡᱟᱦᱟᱸᱞᱮᱠᱟ ᱠᱟᱹᱨᱤ ᱫᱟᱹᱭ ᱠᱟᱹᱨᱤᱜᱟᱹᱭ ᱛᱚᱣᱟ ᱚᱱᱟ ᱫᱚᱵᱚ ᱢᱮᱱᱟ ᱢᱟᱹᱰᱤ ᱫᱟᱜ ᱡᱟᱦᱟᱸᱞᱮᱠᱟ ᱵᱚ ᱢᱮᱱᱟ ᱯᱟᱹᱪᱷᱟᱹᱞ ᱛᱟᱲᱟᱢ ᱚᱱᱟ ᱫᱚ ᱚᱱᱟ ᱨᱮᱭᱟᱜ ᱢᱟᱱᱮ ᱫᱚ ᱦᱩᱭᱩᱜ ᱠᱟᱱᱟ ᱡᱮ ᱨᱚᱦᱚᱭ ᱠᱚᱢ ᱵᱟᱲᱟᱭᱟ ᱥᱮ ᱵᱟᱝᱼᱟ ᱡᱟᱦᱟᱸᱞᱮᱠᱟ ᱵᱟᱯᱞᱟ ᱵᱤᱦᱟ ᱨᱮ ᱵᱟᱞᱟ ᱥᱟᱠᱟ ᱵᱚ ᱥᱮᱨᱮᱧᱟ ᱚᱱᱟ ᱦᱚᱸ ᱵᱷᱮᱱᱛᱟ ᱠᱟᱛᱷᱟ ᱜᱮ ᱚᱱᱟ ᱦᱚᱸ ᱡᱮ ᱠᱟᱨᱞᱟ ᱫᱚᱵᱚ ᱪᱟᱠᱟᱭᱟ ᱠᱩᱸᱫᱽᱨᱤ ᱫᱚᱵᱚ ᱪᱟᱠᱟᱭᱟ ᱚᱱᱟ ᱠᱚ ᱥᱮᱨᱮᱧ ᱨᱮ ᱢᱮᱱᱟᱜᱼᱟ ᱵᱷᱮᱱᱛᱟ ᱛᱮ ᱚᱱᱟ ᱨᱮᱭᱟᱝ ᱵᱷᱮᱱᱛᱟ ᱛᱮᱜᱮ ᱵᱚ ᱨᱚᱯᱚᱲ ᱠᱟᱱᱟ ᱵᱷᱮᱱᱛᱟ ᱛᱮᱜᱮ ᱵᱚ ᱜᱟᱯᱟᱞᱢᱟᱨᱟᱜ ᱠᱟᱱᱟ ᱡᱟᱦᱟᱸᱞᱮᱠᱟ ᱜᱤᱫᱽᱨᱟᱹ ᱵᱚ ᱵᱩᱞᱟᱹᱣ ᱠᱚᱣᱟ ᱚᱱᱟ ᱦᱚᱸ ᱥᱮᱫᱟᱭᱟᱜ ᱢᱮᱱ ᱠᱟᱛᱷᱟ ᱜᱮ ᱥᱮᱨᱮᱧᱮᱱᱟ ᱠᱚᱸᱜ ᱫᱚᱵᱚ ᱴᱩᱴᱤ ᱠᱚᱣᱟ ᱥᱩᱱᱩᱢ ᱵᱩᱞᱩᱝ ᱵᱟᱹᱱᱩᱜ ᱛᱟᱵᱚ ᱪᱮᱫ ᱛᱮᱵᱚ ᱨᱚᱝ ᱪᱷᱚᱝᱮᱭᱟ ᱚᱱᱟ ᱦᱚᱸ ᱵᱷᱮᱱᱛᱟ ᱨᱚᱲ ᱠᱟᱹᱦᱱᱤ ᱨᱚᱯᱚᱲ ᱠᱟᱹᱦᱱᱤ ᱨᱚᱯᱚᱲ ᱤᱭᱟᱹ ᱠᱩᱫᱩᱢ ᱠᱟᱹᱦᱱᱤ ᱠᱟᱱ ᱜᱮᱭᱟ ᱥᱮᱫᱟᱭ ᱦᱚᱲ ᱦᱚᱸᱠᱚ ᱢᱮᱱ ᱞᱮᱫᱟ ᱱᱚᱣᱟ ᱫᱚ ᱡᱟᱦᱟᱸᱞᱮᱠᱟ ᱠᱩᱠᱩᱰᱩᱵᱩᱨ ᱠᱚ ᱢᱟ ᱛᱟᱯᱮ ᱦᱟᱸᱥᱜᱩᱴᱤ ᱫᱤᱱᱤ ᱛᱟᱞᱮ ᱦᱤᱨᱟᱹ ᱯᱟᱨᱣᱟ ᱚᱱᱟ ᱦᱚᱸ ᱢᱮᱱ ᱠᱟᱛᱷᱟ ᱠᱟᱱ ᱜᱮᱭᱟ ᱚᱱᱟᱜᱮ ᱠᱟᱹᱦᱱᱤᱭᱮᱱᱟ ᱚᱱᱟᱜᱮ ᱠᱩᱫᱩᱢᱮᱱᱟ ᱚᱱᱠᱟᱜᱮ ᱟᱹᱰᱤ ᱠᱤᱪᱷᱩ ᱵᱷᱮᱱᱛᱟ ᱠᱟᱛᱷᱟ ᱛᱮᱵᱚ ᱨᱚᱲ ᱠᱟᱱᱟ ᱵᱚ ᱨᱚᱯᱚᱲ ᱠᱟᱱᱟ ᱵᱚ